ᱤᱧᱟᱹᱜ ᱡᱚᱢᱟᱜ ᱵᱟᱵᱚᱫ ᱛᱮ ᱥᱮᱨᱣᱟ ᱨᱮ ᱟᱫᱷᱟ ᱯᱷᱟᱹᱛᱤᱭᱟᱹᱣ ᱫᱚ ᱢᱮᱱᱟᱜ ᱟ ᱚᱱᱟ ᱠᱚᱫᱚ ᱦᱩᱭᱩᱜ ᱠᱟᱱᱟ ᱡᱮᱢᱚᱱ ᱢᱩᱥᱞᱟᱹ ᱴᱷᱮᱱ ᱡᱚᱢ ᱥᱮ ᱮᱴᱟᱜ ᱯᱟᱹᱨᱤᱥ ᱨᱮᱱ ᱦᱚᱲ ᱴᱷᱮᱱ ᱡᱚᱢ ᱞᱮᱱ ᱠᱷᱟᱱ ᱯᱟᱞᱮᱱ ᱚᱱᱟ ᱡᱟᱦᱟᱱᱟᱜ ᱚᱥᱩᱵᱷᱤᱫᱷᱟ ᱦᱩᱭᱩᱜᱼᱟ ᱥᱮ ᱤᱧᱫᱚ ᱢᱤᱫᱴᱮᱱ ᱥᱟᱱᱛᱟᱲ ᱥᱟᱶᱛᱟ ᱨᱮᱱ ᱦᱚᱲ ᱠᱟᱹᱱᱟᱹᱧ ᱟᱨ ᱩᱱᱠᱩ ᱫᱚ ᱮᱴᱟᱜ ᱯᱟᱹᱨᱤᱥ ᱨᱮᱱ ᱦᱚᱲ ᱠᱟᱱᱟᱠᱚ ᱛᱚ ᱚᱱᱟ ᱠᱷᱟᱹᱛᱤᱨ ᱟᱨ ᱩᱱᱠᱩᱫᱚ ᱩᱱᱠᱩ ᱫᱚ ᱮᱴᱟᱜ ᱡᱟᱹᱛ ᱠᱟᱱᱟᱠᱚ ᱟᱨ ᱤᱧᱦᱚᱸ ᱮᱴᱟᱜ ᱡᱟᱹᱛ ᱠᱟᱹᱱᱟᱹᱧ ᱟᱵᱚᱫᱚ ᱡᱮᱢᱚᱱ ᱥᱟᱱᱛᱟᱲ ᱥᱟᱶᱛᱨᱮ ᱢᱮᱱᱟᱜᱼᱟ ᱵᱚᱸᱜᱟᱼᱵᱩᱨᱩ ᱠᱚᱨᱮ ᱪᱟᱞᱟᱣ ᱦᱩᱭᱩᱜᱼᱟ ᱥᱮ ᱩᱱ ᱥᱚᱢᱚᱭ ᱯᱟᱞᱮᱱ ᱚᱱᱟ ᱥᱮᱨᱣᱟ ᱨᱮ ᱥᱮ ᱵᱚᱸᱜᱟᱼᱵᱩᱨᱩ ᱴᱷᱮᱱ ᱯᱟᱞᱮᱱ ᱠᱷᱟᱱ ᱡᱩᱫᱤ ᱵᱟᱝ ᱠᱚ ᱥᱮᱴᱮᱨ ᱚᱪᱚᱣᱟᱹᱧᱟ ᱚᱱᱟ ᱠᱷᱟᱹᱛᱤᱨ ᱤᱧᱫᱚᱧ ᱢᱚᱱᱮᱭᱟ ᱡᱮ ᱦᱮᱸ ᱡᱚᱢᱼᱧᱩ ᱫᱚ ᱵᱟᱝ ᱟᱛᱤᱧᱟ ᱟᱨ ᱡᱩᱫᱤ ᱚᱱᱟ ᱡᱚᱢ ᱞᱮᱫᱼᱟ ᱛᱚ ᱩᱱ ᱥᱚᱢᱚᱭ ᱡᱩᱫᱤ ᱡᱟᱦᱟᱱᱟᱜ ᱡᱚᱢ ᱥᱚᱢᱚᱭ ᱢᱟᱲᱟᱝ ᱨᱤᱧ ᱡᱚᱢ ᱞᱮᱫᱼᱟ ᱚᱱᱟ ᱚᱠᱛᱚ ᱨᱮ ᱡᱩᱫᱤ ᱡᱟᱦᱟᱱᱟᱜ ᱥᱮ ᱢᱟᱦᱟᱸ ᱞᱮᱠᱟᱧ ᱵᱩᱡᱷᱟᱹᱣᱟ ᱞᱟᱡ ᱦᱟᱹᱥᱩ ᱵᱚᱦᱚᱜ ᱦᱟᱹᱥᱩ ᱩᱱ ᱚᱠᱛᱚ ᱨᱮᱜᱮ ᱚᱱᱟ ᱠᱚ ᱠᱟᱛᱷᱟ ᱫᱚᱧ ᱫᱤᱥᱟᱹᱭᱟ ᱡᱮᱢᱚᱱ ᱢᱩᱥᱞᱟᱹ ᱴᱷᱮᱱ ᱡᱚᱢ ᱠᱟᱛᱮᱫ ᱟᱨᱚ ᱟᱭᱢᱟ ᱫᱤᱱ ᱯᱚᱨᱮ ᱡᱚᱠᱷᱚᱱ ᱵᱮᱥ ᱵᱟᱹᱧ ᱵᱩᱡᱷᱟᱣᱟ ᱛᱚ ᱩᱱ ᱚᱠᱛᱚ ᱨᱮᱜᱮ ᱚᱱᱟ ᱠᱚ ᱠᱟᱛᱷᱟ ᱫᱚᱧ ᱫᱤᱥᱟᱹᱭᱟ ᱡᱮ ᱦᱟᱱᱮ ᱢᱤᱫ ᱫᱤᱱ ᱚᱸᱰᱮᱧ ᱡᱚᱢ ᱞᱮᱫ ᱫᱚ ᱚᱱᱟ ᱛᱮᱜᱮ ᱯᱟᱞᱮᱱ ᱛᱮᱦᱮᱧ ᱵᱷᱟᱜᱮ ᱵᱟᱹᱧ ᱵᱩᱡᱷᱟᱹᱣᱮᱫᱟ ᱟᱨ ᱡᱚᱛᱚ ᱴᱚᱞᱟ ᱯᱟᱲᱟ ᱨᱮᱱ ᱦᱚᱲ ᱠᱚ ᱫᱤᱥᱟᱹᱣ ᱠᱟᱹᱫᱤᱧ ᱠᱷᱟᱱ ᱥᱮ ᱵᱚᱸᱜᱟ ᱵᱩᱨᱩ ᱠᱚ ᱵᱟᱝᱠᱚ ᱢᱟᱱᱟᱣ ᱵᱟᱛᱟᱣ ᱫᱟᱲᱮᱭᱟᱜ ᱠᱟᱱ ᱠᱷᱟᱹᱛᱤᱨ ᱛᱮᱜᱮ ᱤᱧᱫᱚ ᱟᱹᱰᱤ ᱵᱟᱝ ᱴᱷᱤᱠ ᱜᱤᱧ ᱟᱭᱠᱟᱹᱣ ᱮᱫᱟ